ᱡᱚᱦᱟᱨ ᱤᱧ ᱯᱩᱡᱟᱧ ᱢᱮᱱᱫᱟ ᱡᱮᱭᱥᱮ ᱠᱷᱩᱪᱨᱟᱹ ᱯᱚᱭᱥᱟ ᱡᱮᱭᱥᱮ ᱥᱟᱠ ᱥᱚᱵᱽᱡᱤ ᱱᱤᱭᱮᱧ ᱨᱚᱲᱫᱟ ᱡᱮᱢᱚᱱ ᱢᱩᱱᱜᱟᱹ ᱟᱲᱟᱜ ᱯᱟᱞᱚᱝ ᱟᱲᱟᱜ ᱯᱩᱞᱠᱟᱹ ᱟᱲᱟᱜ ᱚᱱᱟ ᱠᱚ ᱫᱟᱢ ᱦᱩᱭᱩᱜ ᱠᱟᱱᱟ ᱯᱟᱸᱪ ᱴᱟᱠᱟ ᱢᱩᱱᱜᱟᱹ ᱟᱲᱟᱜ ᱡᱮᱭᱥᱮ ᱯᱟᱸᱪ ᱴᱟᱠᱟ ᱯᱟᱞᱚᱝ ᱥᱟᱠ ᱟᱲᱟᱜ ᱦᱩᱭᱩᱜ ᱠᱟᱱᱟ ᱫᱚᱥ ᱴᱟᱠᱟ ᱡᱮᱭᱥᱮ ᱠᱤ ᱱᱤᱛᱚᱜ ᱢᱟᱱᱮ ᱠᱚᱢ ᱫᱚᱨ ᱪᱟᱞᱟᱜ ᱠᱟᱱᱟ ᱡᱮᱭᱥᱮ ᱠᱤ ᱱᱤᱛᱚᱜ ᱥᱟᱵ ᱠᱟᱜ ᱯᱮ ᱟᱹᱞᱩ ᱯᱮᱸᱭᱟᱡᱽ ᱟᱨᱚ ᱠᱤᱪᱷᱩ ᱥᱚᱵᱽᱡᱤ ᱫᱟᱢ ᱫᱚᱨ ᱞᱟᱹᱴᱩᱜ ᱠᱟᱱᱟ ᱟᱨ ᱚᱱᱟ ᱠᱚ ᱡᱤᱱᱤᱥ ᱟᱯᱮ ᱚᱱᱞᱟᱭᱤᱱ ᱯᱮ ᱚᱰᱟᱨ ᱫᱟᱲᱮᱭᱟᱜ ᱜᱮᱭᱟ ᱠᱚᱢ ᱫᱟᱢᱛᱮ ᱡᱮᱭᱥᱮ ᱠᱤ ᱥᱚᱵ ᱡᱤᱱᱤᱥ ᱜᱮ ᱟᱹᱞᱩ ᱯᱮᱸᱭᱟᱡᱽ ᱟᱨ ᱠᱤᱪᱷᱩ ᱟᱱᱟ ᱡᱤᱱᱤᱥ ᱡᱮᱞᱮᱠᱟ ᱥᱤᱛᱩᱝ ᱵᱮᱞᱟ ᱦᱩᱭᱩᱜᱼᱟ ᱛᱚᱠᱷᱚᱱ ᱚᱲᱟᱜ ᱠᱷᱚᱱᱟᱜ ᱩᱰᱩᱠ ᱵᱟᱝ ᱦᱩᱭᱩᱜᱼᱟ ᱥᱚᱵ ᱡᱤᱱᱤᱥ ᱚᱲᱟᱜ ᱠᱷᱚᱱᱟᱜ ᱜᱮ ᱚᱲᱟᱜ ᱫᱩᱲᱩᱵ ᱨᱮᱜᱮ ᱧᱟᱢᱟᱢ ᱧᱟᱢᱟᱢ ᱵᱟᱦᱮᱨ ᱩᱰᱩᱠ ᱵᱟᱝ ᱦᱩᱭᱩᱜ ᱛᱟᱢᱟ